ᱟᱞᱮ ᱱᱚᱣᱟ ᱴᱚᱴᱷᱟ ᱨᱮᱫ ᱱᱚᱜᱼᱚᱭ ᱤᱭᱟᱹ ᱥᱟᱦᱮᱵᱽ ᱰᱟᱝᱜᱟᱨᱮ ᱥᱟᱛ ᱛᱟᱨᱤᱠ ᱠᱚ ᱡᱟᱣᱨᱟᱜᱼᱟ ᱯᱟᱛᱟ ᱱᱚᱛᱮ ᱨᱮᱠᱚ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱟᱹᱰᱤ ᱫᱷᱩᱢ ᱟᱹᱰᱤ ᱫᱷᱩᱢ ᱦᱩᱭᱩᱜᱼᱟ ᱟᱞᱮ ᱱᱤᱭᱟ ᱤᱭᱟᱹ ᱱᱤᱭᱟᱹ ᱠᱚᱨᱮ ᱫᱚ ᱱᱚᱜᱼᱚᱭ ᱜᱟᱲᱵᱤ ᱫᱮᱵᱤ ᱥᱳᱢᱚᱭ ᱟᱹᱰᱤ ᱡᱷᱟᱹᱞ ᱡᱷᱟᱹᱞ ᱠᱷᱚᱱ ᱦᱚᱲ ᱠᱚ ᱦᱤᱡᱩᱜᱼᱟ ᱟᱹᱰᱤ ᱫᱤᱠᱩ ᱮᱠ ᱵᱟᱨᱮ ᱟᱹᱰᱤ ᱫᱷᱩᱢ ᱦᱩᱭᱩᱜᱼᱟ ᱮᱠᱟᱞ ᱧᱮᱞ ᱡᱚᱝ ᱞᱮᱠᱟᱱ ᱦᱚᱲ ᱮᱠ ᱵᱟᱨᱮ ᱫᱩᱨᱩᱢ ᱫᱩᱨᱩᱢ ᱠᱚ ᱡᱟᱣᱨᱟᱜᱼᱟ ᱟᱵᱟᱨ ᱫᱮᱣᱩᱞ ᱦᱮᱱᱟᱜᱼᱟ ᱤᱱᱟᱹ ᱯᱟᱥᱮ ᱨᱮᱜᱮ ᱱᱚᱜᱼᱚᱭ ᱚᱰᱮ ᱦᱚᱸ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱡᱟᱣᱨᱟᱜ ᱟᱠᱚ ᱟᱹᱰᱤ ᱥᱟᱺᱜᱤᱧ ᱥᱟᱺᱜᱤᱧ ᱠᱷᱚᱱ ᱵᱩᱜᱤᱛᱮ ᱚᱸᱰᱮ ᱰᱮᱨᱟ ᱠᱟᱛᱮ ᱠᱚ ᱫᱟᱠᱟ ᱩᱛᱩᱭᱟᱠᱚ ᱡᱚᱢ ᱟᱠᱚ ᱚᱸᱰᱮ ᱛᱟᱦᱮᱸᱱᱟᱠᱚ ᱟᱹᱰᱤ ᱫᱷᱩᱢ ᱚᱸᱰᱮ ᱦᱚᱸ ᱱᱤᱭᱟᱹ ᱟᱞᱮ ᱱᱤᱭᱟᱹ ᱚᱭᱟᱹ ᱠᱚᱨᱮ ᱫᱚ ᱦᱟᱱᱮ ᱵᱚᱨᱫᱷᱚ ᱢᱟᱱ ᱵᱟᱡᱟᱨ ᱜᱚᱞᱟᱯ ᱵᱟᱸᱫ ᱠᱚ ᱢᱮᱛᱟᱜ ᱠᱟᱱ ᱚᱸᱰᱮ ᱦᱚᱸ ᱟᱹᱰᱤ ᱢᱟᱨᱟᱝ ᱢᱮᱞᱟ ᱦᱩᱭᱩᱜᱼᱟ ᱚᱸᱰᱮ ᱦᱚᱸ ᱥᱟᱺᱜᱤᱧ ᱥᱟᱺᱜᱤᱧ ᱨᱮᱱ ᱦᱚᱲ ᱠᱚ ᱡᱟᱣᱨᱟᱜᱼᱟ ᱟᱭᱢᱟ ᱨᱚᱠᱚᱢ ᱧᱮᱞ ᱡᱚᱝ ᱞᱮᱠᱟᱱ ᱡᱤᱱᱤᱥ ᱦᱮᱱᱟᱜ ᱠᱚᱣᱟ ᱛᱟᱨᱩᱵ ᱠᱚ ᱟᱭᱢᱟ ᱨᱚᱠᱚᱢ ᱡᱤᱵ ᱡᱚᱱᱛᱩ ᱟᱹᱰᱤ ᱩᱛᱟᱹᱨ ᱚᱸᱰᱮ ᱦᱚᱸ ᱟᱹᱰᱤ ᱧᱮᱞ ᱡᱚᱝ ᱞᱮᱠᱟ ᱟᱹᱰᱤ ᱢᱟᱨᱟᱝ ᱢᱮᱞᱟ ᱠᱟᱱ ᱜᱮᱭᱟ